ᱞᱟᱦᱟ ᱛᱮᱱᱟᱜ ᱵᱮᱝᱠ ᱨᱮᱫᱚ ᱵᱤᱱᱟᱹ ᱴᱤᱯᱟᱹᱣ ᱛᱮᱦᱚᱸ ᱯᱚᱭᱥᱟ ᱧᱟᱢᱚᱜ ᱠᱟᱱ ᱛᱟᱦᱮᱱᱟ ᱟᱨ ᱞᱟᱦᱟ ᱛᱮᱫᱚ ᱩᱱᱟᱹᱜ ᱥᱮᱯᱴᱤ ᱵᱟᱝ ᱛᱟᱦᱮᱸ ᱠᱟᱱᱟ ᱟᱨ ᱞᱟᱦᱟ ᱛᱮᱫᱚ ᱞᱟᱦᱟ ᱛᱮᱫᱚ ᱟᱫᱷᱟᱨ ᱠᱟᱨᱰ ᱤᱫᱤ ᱢᱮ ᱧᱮᱞ ᱠᱮᱫ ᱛᱟᱢ ᱜᱮᱭ ᱟᱨ ᱯᱚᱭᱥᱟᱭ ᱮᱢᱟᱜ ᱢᱮᱜᱮ ᱱᱤᱛᱚᱜᱟᱸᱜ ᱵᱮᱝᱠ ᱨᱮ ᱴᱤᱯᱟᱹᱣ ᱦᱩᱭᱩᱜ ᱠᱟᱱᱟ ᱚᱱᱟ ᱦᱚᱸ ᱵᱟᱨ ᱫᱷᱟᱣ ᱵᱟᱠᱷᱟᱱ ᱯᱚᱭᱥᱟ ᱵᱟᱝ ᱧᱟᱢᱚᱜᱼᱟ ᱟᱨ ᱡᱮᱭᱥᱮ ᱡᱟᱦᱟᱱᱟᱜ ᱚᱱᱞᱟᱭᱤᱱ ᱥᱚᱭᱫᱟ ᱠᱚ ᱚᱸᱰᱮᱢ ᱦᱟᱛᱟᱣ ᱠᱮᱫᱟ ᱟᱨ ᱯᱚᱭᱥᱟ ᱵᱟᱹᱱᱩᱜ ᱛᱟᱢ ᱠᱷᱟᱱ ᱚᱱᱞᱟᱭᱤᱱ ᱛᱮᱢ ᱮᱢᱟ ᱫᱮᱭᱟ ᱯᱷᱳᱱ ᱯᱮ ᱛᱮ ᱱᱮᱛᱟᱨᱟᱜ ᱵᱮᱝᱠ ᱫᱚ ᱟᱹᱰᱤ ᱚᱱᱞᱤᱭᱟᱱ ᱤᱭᱟᱹ ᱛᱮ ᱥᱩᱵᱤᱫᱷᱟᱣ ᱠᱟᱱᱟ ᱵᱮᱝᱠ ᱨᱮ ᱯᱚᱭᱥᱟ ᱵᱟᱝ ᱛᱟᱦᱮᱱ ᱛᱟᱢ ᱠᱷᱟᱱ ᱯᱷᱳᱱ ᱯᱮ ᱨᱮ ᱯᱷᱳᱱ ᱯᱮ ᱢᱮ

ᱵᱮᱝᱠ ᱛᱮ ᱪᱟᱞᱟᱜ ᱞᱟᱹᱜᱤᱫ ᱫᱚ ᱱᱚᱣᱟ ᱜᱮ ᱯᱚᱭᱥᱟ ᱡᱟᱦᱟᱸ ᱟᱹᱰᱤ ᱱᱮᱛᱟᱨ ᱫᱚ ᱟᱹᱰᱤ ᱠᱚᱥᱴᱚ ᱜᱮᱭᱟ ᱞᱟᱦᱟ ᱛᱮᱫᱚ ᱟᱹᱰᱤ ᱟᱥᱟᱱ ᱜᱮ ᱛᱟᱦᱮᱱᱟ